ᱱᱚᱣᱟ ᱥᱟᱦᱟᱱ ᱪᱩᱞᱦᱟᱹ ᱨᱮ ᱫᱟᱠᱟ ᱩᱛᱩ ᱤᱥᱤᱱ ᱤᱥᱤᱱ ᱛᱤᱧ ᱯᱟᱨᱤᱥᱟᱢ ᱪᱟᱵᱟ ᱟᱠᱟᱱᱟ ᱜᱮᱥ ᱠᱟᱱᱮᱠᱥᱮᱱ ᱦᱟᱛᱟᱣ ᱦᱩᱭᱩᱜᱼᱟ ᱤᱧ ᱜᱟᱯᱟ ᱜᱮᱥ ᱮᱡᱮᱱᱥᱤ ᱥᱮᱱ ᱠᱟᱛᱮ ᱡᱚᱛᱚᱣᱟᱜ ᱠᱷᱚᱡᱽ ᱠᱷᱚᱵᱚᱨ ᱦᱟᱛᱟᱣ ᱦᱩᱭᱩᱜᱼᱟ ᱱᱚᱣᱟ ᱜᱮᱥ ᱠᱟᱱᱮᱠᱥᱚᱱ ᱦᱟᱛᱟᱣ ᱞᱟᱹᱜᱤᱫ ᱪᱮᱫ ᱠᱚ ᱡᱟᱢᱟ ᱦᱩᱭᱩᱜᱼᱟ ᱪᱮᱫ ᱯᱷᱳᱴᱳ ᱠᱚ ᱞᱟᱜᱟᱜᱼᱟ ᱟᱨ ᱡᱚᱞᱫᱤ ᱧᱟᱢ ᱞᱟᱹᱜᱤᱫ ᱪᱮᱫ ᱪᱮᱠᱟ ᱦᱩᱭᱩᱜᱼᱟ ᱟᱫᱷᱟᱨ ᱠᱟᱨᱰ ᱵᱷᱳᱴᱟᱨ ᱠᱟᱨᱰ ᱡᱮᱨᱚᱠᱥ ᱠᱚ ᱞᱟᱜᱟᱜᱼᱟ ᱟᱹᱞᱤᱧᱟᱜ ᱴᱷᱤᱠᱟᱹᱱᱟ ᱫᱚ ᱥᱩᱨ ᱨᱮᱜᱮ ᱢᱮᱱᱟᱜᱼᱟ ᱟᱛᱳ ᱨᱤᱛᱩᱰᱤ ᱯᱳᱥᱴ ᱥᱤᱵᱟᱱᱰᱤ ᱛᱷᱟᱱᱟ ᱢᱟᱨᱟᱯᱟᱨᱤ ᱡᱮᱞᱟ ᱵᱳᱠᱟᱨᱳ ᱡᱷᱟᱲᱠᱷᱚᱸᱰ